ᱵᱚᱦᱩᱫ ᱠᱤᱪᱷᱩ ᱵᱚᱫᱚᱞ ᱟᱠᱟᱱᱟ ᱯᱚᱭᱥᱟ ᱴᱟᱠᱟ ᱦᱚᱸ ᱚᱵᱷᱟᱵᱽ ᱵᱟᱝᱼᱟ ᱠᱟᱹᱢᱤᱦᱚᱸ ᱚᱵᱷᱟᱵᱽ ᱵᱟᱝᱼᱟ ᱠᱟᱹᱢᱤᱦᱚᱸ ᱧᱟᱢᱚᱜ ᱠᱟᱱ ᱜᱮᱭᱟ ᱩᱱ ᱫᱤᱱ ᱫᱚ ᱟᱹᱰᱤᱜᱟᱱ ᱠᱟᱹᱢᱤ ᱠᱚᱦᱚᱸ ᱵᱟᱝ ᱧᱟᱢᱚᱜ ᱠᱟᱱ ᱛᱟᱦᱮᱱ ᱛᱮᱦᱮᱧ ᱜᱟᱯᱟ ᱫᱚ ᱵᱚᱦᱩᱫ ᱠᱤᱪᱷᱩ ᱵᱚᱫᱚᱞ ᱟᱠᱟᱱᱛᱮ ᱠᱟᱹᱢᱤ ᱠᱚᱦᱚᱸ ᱧᱟᱢᱚᱜ ᱠᱟᱱᱟ ᱟᱹᱰᱤᱜᱟᱱ ᱠᱟᱹᱢᱤ ᱠᱚᱦᱚᱸ ᱧᱟᱢᱚᱜ ᱠᱟᱱᱟ ᱟᱨ ᱯᱚᱭᱥᱟ ᱠᱚ ᱯᱮᱢᱮᱱᱴ ᱠᱚᱫᱚ ᱠᱚ ᱩᱱᱫᱤᱱ ᱫᱚ ᱯᱟᱹᱦᱤᱞ ᱫᱚ ᱦᱟᱛ ᱨᱮᱜᱮ ᱠᱚ ᱮᱢᱟ ᱠᱚ ᱛᱟᱦᱮᱱ ᱠᱟᱹᱢᱤ ᱥᱟᱶ ᱛᱚᱨᱟ ᱦᱟᱛ ᱨᱮᱜᱮ ᱠᱚ ᱮᱢᱟ ᱠᱚ ᱠᱟᱱ ᱛᱟᱦᱮᱱ ᱟᱨ ᱱᱚᱣᱟ ᱡᱩᱜᱽ ᱨᱮ ᱵᱚᱫᱚᱞ ᱠᱟᱱᱟ ᱯᱩᱭᱥᱟᱹ ᱴᱟᱠᱟ ᱠᱚᱫᱚ ᱵᱮᱝᱠ ᱠᱷᱟᱛᱟ ᱨᱮ ᱜᱮᱠᱚ ᱵᱷᱮᱡᱟᱭᱮᱫᱼᱟ ᱠᱟᱹᱢᱤ ᱠᱚᱨᱮᱦᱚᱸ ᱵᱮᱝᱠ ᱠᱷᱟᱛᱟ ᱨᱮᱜᱮ ᱠᱚ ᱮᱢᱚᱜ ᱠᱟᱱᱟ ᱦᱟᱛ ᱨᱮᱫᱚ ᱵᱟᱝᱠᱚ ᱮᱢᱚᱜ ᱠᱟᱱᱟ ᱡᱟᱦᱟᱱᱟᱜ ᱚᱱᱮ ᱚᱲᱟᱜ ᱵᱮᱱᱟᱣ ᱠᱚᱨᱮᱜᱮ ᱦᱟᱯᱛᱟ ᱯᱤᱴᱷᱟᱹ ᱯᱩᱭᱥᱟᱹ ᱠᱚ ᱮᱢᱚᱜᱼᱟ ᱠᱟᱹᱢᱤ ᱡᱟᱦᱟᱱᱟᱜ ᱯᱩᱭᱥᱟᱹ ᱦᱤᱡᱩᱜ ᱠᱟᱱᱟ ᱵᱮᱝᱠ ᱠᱷᱟᱛᱟ ᱨᱮᱜᱮ ᱵᱚᱞᱚᱱ ᱠᱟᱱᱟ